ᱫᱟᱨᱮ ᱱᱟᱹᱲᱤ ᱫᱚ ᱯᱳᱭᱞᱳ ᱰᱩᱜᱨᱤ ᱜᱟᱲᱟ ᱵᱮᱱᱟᱣ ᱦᱩᱭᱩᱜᱼᱟ ᱰᱩᱜᱨᱤ ᱜᱟᱲᱟ ᱞᱟ ᱴᱷᱤᱠ ᱠᱟᱛᱮᱫ ᱚᱸᱰᱮ ᱥᱟᱨ ᱠᱚ ᱮᱢᱟᱜ ᱦᱩᱭᱩᱜᱼᱟ ᱥᱟᱨ ᱮᱢ ᱠᱟᱛᱮᱜ ᱟᱥᱟᱲ ᱥᱨᱟᱵᱚᱱ ᱫᱟᱨᱮ ᱫᱚ ᱨᱚᱦᱚᱭ ᱦᱩᱭᱩᱜᱼᱟ ᱨᱚᱦᱚᱭ ᱠᱟᱛᱮᱫ ᱫᱚ ᱯᱩ ᱦᱩᱭᱩᱜᱼᱟ ᱥᱚᱢᱚᱭ ᱨᱮ ᱫᱟᱜ ᱠᱚ ᱮᱢᱟᱜ ᱦᱩᱭᱩᱜᱼᱟ ᱫᱟᱜ ᱮᱢ ᱠᱟᱛᱮᱫ ᱫᱚ ᱩᱱᱤ ᱫᱤᱱ ᱫᱤᱱ ᱫᱤᱱ ᱛᱮ ᱚᱱᱟ ᱫᱟᱨᱮ ᱫᱚ ᱵᱟᱧᱪᱟᱣ ᱞᱟᱹᱴᱩᱜ ᱤᱭᱹᱟᱜᱼᱟ ᱞᱟᱹᱴᱩ ᱠᱟᱛᱮᱫ ᱫᱚ ᱚᱱᱟ ᱫᱟᱨᱮ ᱨᱮ ᱡᱚ ᱡᱚ ᱵᱟᱦᱟᱭ ᱥᱟᱵᱟ ᱡᱚ ᱵᱟᱦᱟ ᱥᱟᱵ ᱠᱟᱛᱮᱫ ᱫᱚ ᱥᱚᱢᱚᱭ ᱨᱮ ᱫᱟᱜ ᱠᱚ ᱮᱢᱟᱜ ᱦᱩᱭᱩᱜᱼᱟ ᱫᱟᱜ ᱠᱚ ᱮᱢ ᱠᱟᱛᱮᱫ ᱫᱟᱨᱮ ᱫᱚ ᱡᱚ ᱵᱟᱦᱟ ᱵᱮᱱᱟᱜᱼᱟ ᱡᱚ ᱵᱟᱦᱟ ᱼᱵᱮᱱᱟᱣ ᱠᱟᱛᱮᱫ ᱫᱚ ᱚᱱᱟ ᱥᱚᱢᱚᱭ ᱨᱮ ᱢᱤᱫᱴᱟᱱ ᱤᱭᱟᱹ ᱧᱟᱢᱚᱜᱼᱟ ᱢᱟᱱᱮ ᱡᱚᱼᱵᱟᱦᱟ ᱟᱫᱚ ᱧᱩᱨᱦᱩᱜ ᱞᱟᱹᱜᱤᱫ ᱛᱮ ᱰᱟᱝᱜᱩᱣᱟᱹ ᱵᱟᱦᱟ ᱚᱱᱟ ᱠᱚ ᱡᱮᱢᱚᱱ ᱡᱚ ᱡᱚ ᱥᱟᱵᱚᱜ ᱞᱟᱹᱜᱤᱫ ᱛᱮ ᱢᱤᱫᱴᱟᱱ ᱢᱤᱫᱴᱟᱱ ᱨᱟᱱ ᱧᱟᱢᱚᱜᱼᱟ ᱚᱱᱟ ᱨᱟᱱ ᱨᱟᱱ ᱮᱢ ᱞᱮᱠᱷᱟᱱ ᱜᱮ ᱞᱮᱠᱷᱟᱱᱜᱮ ᱡᱚ ᱡᱚᱼᱵᱟᱦᱟ ᱥᱟᱵ ᱠᱟᱛᱮᱫ ᱱᱚᱣᱟᱫᱚ ᱵᱟᱝ ᱵᱟᱝ ᱵᱟᱝ ᱵᱮᱠᱟᱨᱚᱜᱼᱟ ᱡᱮᱢᱚᱱ ᱡᱚᱼᱵᱟᱦᱟ ᱥᱟᱵ ᱠᱟᱛᱮᱫ ᱚᱱᱟ ᱨᱮᱫᱚ ᱡᱚᱼᱵᱤᱞᱤ ᱥᱟᱵᱚᱜᱼᱟ ᱡᱚᱼᱵᱤᱞᱤ ᱥᱟᱵ ᱠᱟᱛᱮᱫ ᱠᱟᱛᱮᱫ ᱡᱚ ᱡᱚ ᱡᱮᱢᱚᱱ ᱩᱞ ᱢᱮᱱᱟᱜᱼᱟ ᱠᱟᱱᱴᱷᱟᱲ ᱢᱮᱱᱟᱜᱼᱟ ᱟᱸᱧᱡᱤᱨ ᱢᱮᱱᱟᱜᱼᱟ ᱚᱱᱮ ᱚᱱᱟᱠᱚ ᱵᱮᱥᱤᱨ ᱵᱷᱟᱜᱽ ᱛᱮ ᱱᱚᱣᱟ ᱠᱚᱨᱮ ᱫᱚ ᱨᱚᱦᱚᱭᱚᱼᱟ ᱞᱚᱜᱚᱱ ᱨᱚᱦᱚᱭ ᱠᱟᱛᱮᱫ ᱱᱚᱣᱟᱠᱚ ᱚᱱᱮᱠ ᱜᱮ ᱟᱠᱷᱨᱤᱧ ᱠᱟᱛᱮᱫ ᱯᱚᱭᱥᱟᱯᱟᱛᱤ ᱦᱤᱡᱩᱜᱼᱟ ᱚᱱᱟ ᱥᱟᱶᱛᱮ ᱚᱱᱟ ᱨᱮᱱᱟᱜ ᱱᱤᱡᱮ ᱚᱲᱟᱜ ᱠᱚᱨᱮᱦᱚᱸ ᱡᱚᱢ ᱡᱚᱢ ᱵᱟᱲᱟ ᱜᱟᱱᱚᱜᱼᱟ ᱜᱤᱫᱽᱨᱟᱹ ᱯᱤᱫᱽᱨᱟᱹ ᱠᱚ ᱡᱚᱛᱚ ᱜᱮᱠᱚ ᱡᱚᱢᱟ